ᱟᱵᱚ ᱫᱤᱥᱚᱢ ᱫᱚ ᱜᱚᱱᱚᱛᱚᱱᱛᱨᱚ ᱫᱤᱥᱚᱢ ᱠᱟᱱᱟ ᱱᱚᱣᱟ ᱫᱤᱥᱚᱢ ᱨᱮᱫᱚ ᱥᱟᱱᱟᱢ ᱦᱚᱲ ᱠᱚᱣᱟᱜ ᱥᱚᱢᱟᱱᱜᱮ ᱟᱹᱭᱫᱟᱹᱨᱤ ᱦᱚᱸ ᱢᱮᱱᱟᱜᱼᱟ ᱡᱚᱛᱚ ᱦᱚᱲᱜᱮ ᱱᱚᱣᱟ ᱵᱟᱪᱷᱱᱟᱣ ᱨᱮ ᱥᱮᱞᱮᱫ ᱫᱟᱲᱮᱭᱟᱜᱼᱟ ᱟᱨ ᱱᱚᱣᱟ ᱟᱹᱭᱫᱟᱹᱨᱤᱢ ᱦᱟᱛᱟᱣ ᱫᱟᱲᱮᱭᱟᱜᱼᱟ ᱚᱱᱟ ᱥᱟᱶᱛᱮ ᱟᱵᱚᱨᱤᱱ ᱢᱤᱰᱤᱭᱟ ᱠᱚᱦᱚᱸ ᱟᱭᱢᱟ ᱞᱮᱠᱟᱱ ᱠᱟᱛᱷᱟ ᱠᱚ ᱞᱟᱹᱭ ᱯᱟᱥᱱᱟᱣᱟ ᱵᱩᱜᱤ ᱵᱟᱹᱲᱤᱡ ᱠᱚ ᱥᱚᱫᱚᱨᱟ ᱫᱤᱥᱚᱢ ᱛᱟᱞᱟᱨᱮ ᱵᱟᱪᱷᱱᱟᱣ ᱟᱠᱟᱱ ᱦᱚᱲᱟᱜ ᱵᱮᱥ ᱠᱟᱹᱢᱤ ᱦᱚᱨᱟ ᱠᱚ ᱞᱟᱹᱭ ᱥᱚᱫᱚᱨᱟ ᱚᱠᱟ ᱞᱮᱠᱟᱛᱮ ᱱᱚᱣᱟ ᱜᱚᱱᱚᱛᱚᱱᱛᱨᱚ ᱫᱤᱥᱚᱢ ᱨᱮ ᱡᱚᱛᱚ ᱦᱚᱲᱟᱜ ᱵᱷᱟᱹᱞᱟᱹᱭ ᱦᱩᱭᱩᱜᱼᱟ ᱱᱟᱯᱟᱭ ᱟᱹᱱᱤᱡ ᱪᱮᱦᱨᱟ ᱛᱮᱠᱚ ᱥᱚᱫᱚᱨᱟ ᱫᱤᱥᱚᱢ ᱛᱟᱞᱟᱨᱮ ᱟᱨ ᱡᱚᱛᱚ ᱠᱚ ᱱᱚᱣᱟ ᱵᱩᱜᱤ ᱦᱚᱨᱛᱮ ᱟᱹᱭᱩᱨ ᱨᱮᱭᱟᱜ ᱢᱤᱫ ᱯᱚᱱᱛᱷᱟ ᱠᱚ ᱪᱟᱞᱟᱣᱟ ᱚᱱᱟᱛᱮ ᱡᱚᱛᱚᱜᱮ ᱢᱤᱰᱤᱭᱟ ᱠᱚᱣᱟᱜ ᱱᱚᱣᱟ ᱨᱮᱫᱚ ᱟᱹᱰᱤ ᱟᱭᱢᱟ ᱜᱩᱱ ᱢᱟᱱᱟᱣ ᱛᱟᱦᱮᱱ ᱛᱟᱠᱚᱣᱟ